ᱦᱟᱺᱰᱤ ᱯᱟᱹᱣᱨᱟᱹ ᱧᱩ ᱦᱚᱲ ᱫᱚ ᱫᱤᱱᱜᱮ ᱨᱩᱣᱟᱹᱜ ᱟᱠᱚ ᱟᱨ ᱦᱟᱹᱥᱩᱜ ᱟᱠᱚ ᱩᱱᱠᱩ ᱫᱚ ᱫᱤᱱᱜᱮ ᱞᱟᱡ ᱦᱟᱹᱥᱩ ᱵᱚᱦᱚᱜ ᱦᱟᱹᱥᱩ ᱡᱟᱸᱜᱟ ᱦᱟᱹᱥᱩ ᱟᱨ ᱠᱚᱢᱡᱳᱨ ᱨᱮᱠᱚ ᱛᱟᱦᱮᱱᱟ ᱠᱟᱹᱢᱤ ᱦᱚᱸ ᱵᱟᱠᱚ ᱫᱟᱲᱮᱭᱟᱜᱼᱟ ᱯᱩᱸᱜᱤ ᱧᱩᱛᱮ ᱟᱠᱚᱣᱟᱜ ᱠᱚᱞᱡᱟ ᱠᱚᱦᱚᱸ ᱪᱟᱵᱟᱜ ᱪᱟᱵᱟ ᱩᱛᱟᱹᱨᱚᱜᱼᱟ ᱟᱨ ᱛᱟᱭᱱᱚᱢ ᱛᱮᱫᱚ ᱧᱩ ᱵᱟᱭ ᱵᱮᱥᱟ ᱰᱷᱮᱨ ᱧᱩ ᱦᱚᱲ ᱟᱹᱰᱤ ᱠᱚᱥᱴᱚ ᱛᱮᱠᱚ ᱛᱟᱦᱮᱱᱟ ᱚᱸᱰᱮ ᱜᱤᱛᱤᱡ ᱱᱚᱸᱰᱮ ᱜᱤᱛᱤᱡ ᱦᱟᱹᱱᱤ ᱱᱟᱹᱭ ᱥᱟᱣ ᱱᱮᱭᱟᱣ ᱵᱟᱲᱟ ᱨᱮᱜᱮ ᱛᱟᱠᱚ ᱫᱤᱱ ᱪᱟᱞᱟᱜᱼᱟ ᱠᱟᱹᱢᱤ ᱵᱟᱠᱚ ᱫᱟᱲᱮᱭᱟᱜᱼᱟ ᱦᱟᱺᱰᱤ ᱯᱟᱹᱨᱣᱟᱹ ᱨᱮᱜᱮ ᱠᱚ ᱛᱟᱦᱮᱱᱟ ᱟᱨ ᱦᱚᱲ ᱥᱟᱣ ᱱᱮᱭᱟᱣ ᱛᱟᱯᱟᱢ ᱜᱮ ᱥᱟᱱᱟ ᱠᱚᱣᱟ ᱩᱱᱠᱩ ᱵᱟᱠᱚ ᱩᱭᱦᱟᱹᱨᱟ ᱠᱤ ᱦᱟᱺᱰᱤ ᱯᱟᱹᱨᱣᱟᱹ ᱫᱚ ᱵᱟᱭ ᱵᱮᱥᱟ ᱟᱠᱚᱫᱚ ᱧᱩ ᱟᱨ ᱧᱩ ᱰᱷᱮᱨ ᱦᱟᱺᱰᱤ ᱯᱟᱹᱣᱨᱟᱹ ᱧᱩ ᱦᱚᱲ ᱟᱨ ᱯᱩᱸᱜᱤ ᱧᱩ ᱦᱚᱲ ᱫᱚ ᱡᱚᱞᱫᱤ ᱜᱮᱠᱚ ᱜᱚᱡ ᱦᱚᱸᱠᱚ ᱜᱩᱡᱩᱜᱼᱟ ᱟᱨ ᱩᱱᱠᱩ ᱠᱷᱟᱹᱛᱤᱨᱼᱛᱮ ᱚᱲᱟᱜ ᱦᱚᱲ ᱦᱚᱸ ᱟᱹᱰᱤ ᱠᱚ ᱯᱟᱨᱤᱥᱟᱱ ᱨᱮ ᱛᱟᱦᱮᱱᱟ